ᱤᱧ ᱵᱟᱜᱟᱱ ᱵᱮᱱᱟᱣᱤᱧ ᱞᱟᱜᱤᱫ ᱡᱟᱧ ᱩᱫᱽᱜᱟᱹᱣ ᱞᱮᱱᱟ ᱤᱧᱨᱮᱱ ᱜᱟᱛᱮ ᱠᱩᱲᱤ ᱛᱟᱠᱚᱣᱟᱜ ᱚᱲᱟᱜ ᱨᱮ ᱢᱤᱫ ᱴᱮᱱ ᱵᱟᱜᱟᱱᱤᱧ ᱧᱮᱞ ᱞᱮᱫᱟ ᱟᱭᱢᱟ ᱠᱤᱪᱷᱩ ᱠᱚ ᱨᱚᱦᱚᱭ ᱟᱠᱟᱫᱟ ᱵᱟᱦᱟ ᱛᱷᱮᱠᱮ ᱢᱟᱱᱮ ᱵᱟᱦᱟ ᱵᱟᱜᱟᱱ ᱟᱵᱟᱨ ᱢᱟᱱᱮ ᱚᱸᱰᱮ ᱛᱷᱚᱲᱟ ᱥᱚᱵᱽᱡᱤ ᱦᱚᱸᱠᱚ ᱨᱚᱦᱚᱭ ᱟᱠᱟᱫᱟ ᱟᱨᱦᱚᱸ ᱠᱤᱪᱷᱩ ᱡᱚᱢᱟᱜ ᱫᱟᱨᱮ ᱠᱚ ᱨᱚᱦᱚᱭ ᱟᱠᱟᱫᱟ ᱡᱚ ᱵᱟᱲᱟᱜ ᱠᱟᱱ ᱛᱟᱠᱚᱣᱟ ᱚᱱᱟ ᱠᱚ ᱧᱮᱞ ᱛᱮᱧ ᱢᱮᱱ ᱮᱫᱟ ᱤᱧ ᱦᱚᱸ ᱟᱞᱮ ᱚᱲᱟᱜ ᱨᱮ ᱢᱤᱫ ᱴᱮᱱ ᱵᱟᱜᱟᱱᱤᱧ ᱵᱮᱱᱟᱣᱟ ᱵᱮᱱᱟᱣ ᱞᱮᱠᱷᱟᱱ ᱵᱷᱟᱜᱮ ᱦᱳᱭᱳᱜᱼᱟ ᱧᱮᱞ ᱛᱮᱦᱚᱸ ᱢᱚᱸᱡᱽ ᱧᱮᱞᱚᱜᱼᱟ ᱥᱮ ᱯᱷᱚᱞ ᱡᱤᱱᱤᱥ ᱦᱚᱸ ᱡᱚᱢ ᱧᱟᱢᱚᱜᱼᱟ ᱥᱮ ᱩᱛᱩ ᱛᱮᱭᱟᱜ ᱠᱚᱦᱚᱸ ᱛᱟᱦᱮᱱ ᱠᱷᱟᱱ ᱚᱱᱟ ᱦᱚᱸ ᱢᱟᱱᱮ ᱩᱛᱩ ᱦᱳᱭᱳᱜᱼᱟ ᱛᱟᱦᱞᱮ ᱵᱮᱥ ᱜᱮ ᱵᱩᱡᱷᱟᱹᱜᱼᱟ